ᱦᱮᱞᱳ ᱟᱢᱜᱮ ᱤᱥᱤᱱ ᱵᱟᱥᱟᱝᱤᱡ ᱠᱟᱱᱟᱢ ᱚ ᱤᱧ ᱥᱟᱢᱟᱱ ᱥᱮᱵᱟᱱᱤᱜ ᱠᱟᱹᱱᱟᱹᱧ ᱦᱮᱸ ᱚ ᱟᱯᱮ ᱟᱪᱪᱷᱟ ᱪᱮᱫ ᱠᱚᱯᱮ ᱤᱥᱤᱱᱟ ᱫᱟᱠᱟ ᱥᱮ ᱡᱟᱦᱟᱱᱟᱜ ᱟᱲᱟᱜ ᱠᱚ ᱚᱱᱟᱜᱮ ᱦᱮᱸ ᱦᱮᱸ ᱦᱮᱸ ᱦᱮᱸ ᱦᱮᱸ ᱟᱫᱚ ᱚᱱᱟ ᱠᱚᱫᱚ ᱪᱮᱫ ᱠᱚᱯᱮ ᱞᱟᱜᱟᱣᱟ ᱵᱚᱞᱮ ᱚᱱᱟ ᱨᱮᱫᱚ ᱦᱮᱸ ᱦᱮᱸ ᱪᱮᱫ ᱟᱲᱟᱜ ᱠᱚᱯᱮ ᱩᱛᱩ ᱵᱟᱲᱟᱭᱟ ᱟᱲᱟᱜ ᱦᱮᱸ ᱦᱮᱸ ᱦᱮᱸ ᱥᱩᱨ ᱠᱷᱚᱱ ᱜᱮ ᱵᱟᱝ ᱵᱟᱹᱭᱦᱟᱹᱲ ᱨᱮ ᱛᱟᱦᱮᱱᱟ ᱚᱱᱟ ᱠᱚᱫᱚ ᱦᱮᱸ ᱦᱮᱸ ᱟᱹᱰᱤ ᱢᱚᱡᱽ ᱥᱤᱵᱤᱞᱟ ᱵᱟᱝ ᱦᱮᱸ ᱦᱮᱸ ᱦᱮᱸ ᱦᱮᱸ ᱦᱮᱸ ᱦᱮᱸ ᱟᱫᱚ ᱪᱮᱫ ᱨᱮᱯᱮ ᱤᱥᱤᱱᱟ ᱵᱚᱞᱮ ᱵᱟᱝ ᱵᱚᱞᱮ ᱪᱩᱞᱦᱟᱹ ᱥᱮ ᱜᱮᱥ ᱥᱮ ᱪᱮᱫ ᱠᱚᱪᱚᱝ ᱪᱮᱫ ᱦᱮᱸ ᱦᱮᱸ ᱦᱮᱸ ᱴᱷᱤᱠ ᱜᱮᱭᱟ ᱟᱪᱪᱷᱟ ᱦᱮᱸ ᱢᱟ ᱦᱮᱸ